ᱤᱧ ᱡᱟᱦᱟᱸ ᱥᱟᱨᱛᱟᱢ ᱪᱮᱛᱟᱱ ᱠᱚᱨᱮᱧ ᱚᱞᱟ ᱚᱱᱟ ᱥᱟᱛᱟᱢ ᱠᱚ ᱤᱫᱤ ᱠᱟᱛᱮ ᱫᱚ ᱥᱟᱶᱛᱟ ᱫᱚ ᱱᱚᱣᱟ ᱜᱮᱧ ᱢᱮᱛᱟᱭᱟ ᱥᱟᱶᱛᱟ ᱡᱮ ᱱᱚᱣᱟ ᱟᱭᱟᱜ ᱞᱟᱭ ᱞᱟᱠᱪᱟᱨ ᱫᱷᱚᱨᱚᱢ ᱠᱚᱨᱚᱢ ᱥᱟᱱᱟᱢᱟᱜ ᱮ ᱥᱟᱵ ᱫᱚᱦᱚ ᱫᱟᱲᱮᱭᱟᱛᱟᱭᱢᱟ ᱥᱟᱶᱛᱟ ᱡᱮᱢᱚᱱ ᱮᱴᱟᱜ ᱦᱚᱲᱟᱜ ᱚᱨᱥᱚᱝ ᱛᱮ ᱟᱞᱚᱭ ᱵᱚᱠᱚᱞ ᱵᱚᱰᱮ ᱢᱟ ᱥᱟᱶᱛᱟ ᱡᱮᱢᱚᱱ ᱡᱟᱭ ᱡᱩᱜᱽ ᱮᱱᱟᱝ ᱡᱮᱢᱚᱱ ᱥᱮᱫᱟᱭ ᱦᱟᱯᱲᱟᱢ ᱠᱚᱴᱷᱮᱱ ᱨᱤᱞᱟᱹ ᱢᱟᱞᱟ ᱛᱟᱦᱮᱸ ᱠᱟᱱᱟ ᱚᱱᱠᱟ ᱜᱮ ᱱᱤᱛᱚᱜ ᱦᱚᱸ ᱨᱤᱞᱟᱹᱢᱟᱞᱟ ᱥᱮ ᱱᱟᱦᱟᱜ ᱦᱚᱸ ᱨᱤᱞᱟᱹᱢᱟᱞᱟ ᱜᱮ ᱛᱟᱦᱮᱱ ᱢᱟ ᱥᱟᱶᱛᱟ ᱡᱮᱢᱚᱱ ᱟᱭᱟᱜ ᱥᱟᱱᱟᱢᱟᱜ ᱥᱟᱜ ᱫᱚᱦᱚ ᱠᱟᱛᱮ ᱢᱟᱹᱱᱢᱤ ᱠᱚᱴᱷᱮᱱ ᱟᱡ ᱥᱟᱶᱛᱟ ᱢᱮᱱ ᱛᱮ ᱩᱯᱩᱨᱩᱢ ᱫᱟᱲᱮᱭᱟᱜ ᱢᱟ ᱥᱟᱶᱛᱟ ᱡᱮᱢᱚᱱ ᱮᱱᱟᱝ ᱠᱮᱴᱮᱡ ᱛᱟᱦᱮᱱ ᱠᱟᱱᱟ ᱱᱤᱛᱚᱜ ᱦᱚᱸ ᱡᱮᱢᱚᱱ ᱚᱱᱟ ᱠᱮᱴᱮᱡ ᱟᱡ ᱴᱷᱮᱱ ᱛᱟᱦᱮᱱ ᱢᱟ ᱥᱟᱶᱛᱟᱣᱟᱜ ᱫᱟᱲᱮ ᱟᱞᱚ ᱞᱟᱹᱫᱩᱠ ᱦᱟᱹᱥᱩᱲᱚᱜ ᱢᱟ ᱥᱟᱶᱛᱟ ᱫᱚ ᱡᱮᱢᱚᱱ ᱡᱤᱭᱟᱹᱲ ᱜᱮ ᱛᱟᱦᱮᱱ ᱢᱟ